ᱱᱚᱰᱮ ᱠᱟᱬᱟ ᱠᱷᱚᱲᱫᱟ ᱦᱚᱲ ᱠᱚᱫᱚ ᱟᱹᱰᱤᱜᱟᱱ ᱥᱩᱡᱳᱜᱽ ᱥᱩᱵᱤᱫᱟ ᱠᱚ ᱧᱟᱢᱟ ᱪᱮᱫᱞᱮᱠᱟ ᱥᱚᱨᱠᱟᱨ ᱠᱷᱚᱱᱟᱜ ᱦᱚᱸ ᱟᱹᱰᱤᱜᱟᱱ ᱥᱩᱡᱳᱜᱽ ᱥᱩᱵᱤᱫᱟ ᱴᱟᱠᱟ ᱯᱚᱭᱥᱟᱹ ᱠᱚᱠᱚ ᱧᱟᱢᱟ ᱟᱨ ᱡᱟᱦᱟᱸ ᱥᱮᱱ ᱪᱟᱞᱟᱜ ᱞᱟᱹᱜᱤᱫ ᱵᱟᱥ ᱠᱚᱨᱮ ᱦᱚᱸ ᱥᱤᱴ ᱠᱚᱠᱚ ᱟᱲᱟᱜ ᱟᱠᱚᱣᱟ ᱮᱢᱟᱱ ᱠᱚ ᱴᱳᱴᱳ ᱠᱚᱨᱮ ᱦᱚᱸ ᱥᱤᱴ ᱠᱚᱵᱚᱱ ᱟᱲᱟᱜ ᱟᱠᱚᱣᱟ ᱟᱨ ᱟᱭᱢᱟ ᱟᱹᱰᱤ ᱠᱤᱪᱷᱩ ᱩᱱᱠᱩᱣᱟᱜ ᱩᱱᱠᱩ ᱴᱷᱮᱱ ᱫᱚ ᱥᱩᱡᱳᱜᱽ ᱥᱩᱵᱤᱫᱟ ᱢᱮᱱᱟᱜᱼᱟ ᱥᱩᱡᱳᱜᱽ ᱥᱩᱵᱤᱫᱟ ᱢᱮᱱᱟᱜᱼᱟ ᱪᱮᱫᱟᱜ ᱥᱮ ᱩᱱᱠᱩ ᱫᱚ ᱠᱟᱬᱟ ᱠᱷᱚᱲᱫᱟ ᱦᱚᱲ ᱠᱟᱱᱟ ᱠᱚ ᱟᱨ ᱩᱱᱠᱩᱣᱟᱜ ᱩᱱᱠᱩᱣᱟᱜ ᱚᱱᱟ ᱟᱵᱚ ᱡᱟᱦᱟᱸ ᱫᱟᱲᱮ ᱢᱮᱱᱟᱜ ᱛᱟᱵᱚᱱ ᱥᱮ ᱩᱱᱠᱩ ᱫᱚ ᱚᱱᱟ ᱫᱟᱲᱮ ᱫᱚ ᱵᱟᱝ ᱛᱟᱦᱮᱱ ᱛᱟᱠᱚᱣᱟ ᱚᱱᱟ ᱠᱷᱟᱹᱛᱤᱨ ᱟᱵᱚ ᱥᱟᱱᱛᱟᱲ ᱠᱚᱫᱚ ᱩᱱᱠᱩ ᱠᱚᱵᱚᱱ ᱥᱤᱴ ᱠᱚᱵᱚᱱ ᱟᱲᱟᱜ ᱟᱠᱚᱣᱟ